ᱛᱚᱵᱮ ᱠᱷᱟᱱ ᱱᱚᱣᱟ ᱤᱧ ᱡᱟᱦᱟᱸ ᱚᱱᱞᱟᱭᱤᱱ ᱨᱮ ᱚᱱᱞᱟᱭᱤᱱ ᱯᱮᱠᱮᱡᱤᱝ ᱤᱧ ᱢᱟᱜᱟᱣ ᱞᱮᱫᱼᱟ ᱱᱚᱣᱟᱨᱮ ᱟᱹᱰᱤ ᱠᱷᱟᱨᱟᱯ ᱥᱟᱢᱟᱱ ᱩᱰᱩᱠᱮᱱᱟ ᱟᱫᱚ ᱚᱱᱟ ᱤᱫᱤ ᱠᱟᱛᱮᱫ ᱤᱧᱤᱧ ᱢᱮᱱᱮᱫᱟ ᱡᱮ ᱱᱚᱣᱟ ᱫᱚ ᱟᱹᱰᱤ ᱠᱷᱟᱨᱟᱯ ᱦᱩᱭᱟᱠᱟᱱᱟ ᱟᱨ ᱱᱚᱝᱠᱟᱱ ᱫᱚ ᱤᱧᱟᱹᱜ ᱫᱚᱨᱠᱟᱨ ᱵᱟᱝ ᱠᱟᱱᱟ ᱱᱚᱣᱟ ᱫᱚ ᱟᱢ ᱞᱚᱜᱚᱱ ᱨᱩᱣᱟᱹᱲ ᱦᱟᱛᱟᱣ ᱢᱮ